ᱥᱟᱱᱟᱢᱟᱜ ᱥᱟᱶᱟᱨ ᱟᱨ ᱯᱷᱤᱴᱱᱮᱥ ᱞᱟᱹᱜᱤᱫ ᱛᱮ ᱯᱟᱭᱨᱟᱜ ᱨᱮᱭᱟᱜ ᱥᱩᱵᱤᱫᱷᱟ ᱤᱧ ᱟᱹᱰᱤ ᱱᱟᱯᱟᱭ ᱛᱤᱧ ᱪᱮᱫ ᱟᱠᱟᱫᱟ ᱡᱚᱠᱷᱚᱱ ᱤᱧ ᱦᱚᱯᱚᱱ ᱤᱧ ᱛᱟᱦᱮᱸ ᱞᱮᱱᱟ ᱩᱱ ᱡᱚᱠᱷᱚᱱ ᱤᱧ ᱯᱟᱭᱨᱟᱜ ᱤᱧ ᱪᱮᱫᱮᱜ ᱛᱟᱦᱮᱱ ᱩᱱ ᱚᱠᱛᱚ ᱛᱟᱦᱮᱱ ᱫᱚᱢᱮᱧ ᱞᱟᱸᱜᱟᱜ ᱛᱟᱦᱮᱸᱫ ᱮᱱᱠᱷᱟᱱ ᱤᱧ ᱫᱤᱫᱤ ᱪᱮᱫ ᱞᱟᱹᱭᱟᱹᱧ ᱠᱟᱱᱟ ᱯᱟᱭᱨᱟ ᱯᱟᱭᱨᱟ ᱛᱮ ᱪᱟᱞᱟᱜ ᱢᱮ ᱟᱨ ᱡᱚᱠᱷᱚᱱ ᱞᱟᱸᱜᱟᱢ ᱵᱩᱡᱷᱟᱹᱣᱟ ᱩᱱ ᱫᱚ ᱵᱚᱦᱚᱜ ᱪᱮᱛᱟᱱ ᱠᱟᱛᱮᱱ ᱵᱟᱹᱭ ᱵᱟᱹᱭ ᱛᱮ ᱯᱟᱭᱨᱟᱜ ᱢᱮ ᱤᱱᱟᱹ ᱫᱚ ᱟᱢ ᱥᱟᱦᱮᱸᱫ ᱮᱢ ᱧᱟᱢ ᱫᱟᱲᱮᱭᱟᱜᱼᱟ ᱟᱨ ᱥᱟᱦᱮᱸᱫ ᱧᱟᱢ ᱫᱟᱲᱮᱭᱟᱜ ᱟᱢ ᱤᱱᱟᱹ ᱫᱚ ᱦᱚᱲᱢᱚ ᱨᱮ ᱞᱟᱸᱜᱟ ᱦᱚᱸ ᱵᱟᱢ ᱟᱹᱭᱠᱟᱹᱣᱟ ᱚᱱᱟᱜᱮ ᱞᱟᱹᱭ ᱟᱹᱫᱤᱧ ᱛᱟᱦᱮᱱᱮ ᱤᱧᱫᱚ ᱤᱧᱦᱚᱸ ᱚᱱᱠᱟ ᱜᱮ ᱯᱟᱭᱨᱟ ᱯᱟᱭᱨᱟ ᱛᱮ ᱪᱟᱞᱟᱣ ᱠᱟᱛᱮ ᱥᱮᱱ ᱟᱨ ᱡᱚᱠᱷᱚᱱ ᱞᱟᱸᱜᱟᱧ ᱵᱩᱡᱷᱟᱹᱣᱟ ᱩᱱᱫᱚ ᱫᱟᱜ ᱨᱮ ᱨᱟᱠᱟᱵ ᱠᱟᱛᱮᱱ ᱫᱟᱜ ᱪᱮᱛᱟᱱ ᱨᱮ ᱨᱟᱠᱟᱵ ᱠᱟᱛᱮᱱ ᱱᱟᱥᱮᱱᱟᱜ ᱛᱷᱤᱨ ᱛᱷᱤᱨ ᱧᱚᱜ ᱛᱮ ᱯᱟᱭᱨᱟᱜ ᱟᱹᱧ ᱡᱮᱢᱚᱱ ᱛᱮ ᱥᱟᱦᱮᱸᱫ ᱵᱮᱥ ᱴᱷᱤᱠ ᱤᱧ ᱥᱟᱦᱮᱸᱫ ᱢᱟ ᱟᱨ ᱵᱮᱥ ᱴᱷᱤᱠ ᱥᱟᱦᱮᱸᱫ ᱠᱟᱛᱮ ᱤᱧᱫᱚ ᱵᱟᱫ ᱨᱮ ᱟᱨᱦᱚᱸ ᱡᱳᱨ ᱡᱳᱨ ᱛᱤᱧ ᱯᱟᱭᱨᱟ ᱫᱟᱲᱮᱭᱟᱜᱼᱟ ᱚᱱᱟ ᱞᱟᱹᱜᱤᱫ ᱜᱮ ᱤᱧᱫᱚ ᱯᱟᱭᱨᱟ ᱤᱧ ᱫᱤᱫᱤ ᱴᱷᱮᱱ ᱠᱷᱚᱱ ᱜᱤᱧ ᱪᱮᱫ ᱟᱠᱟᱫᱟ ᱟᱨ ᱤᱱᱠᱟᱹ ᱜᱮ ᱯᱟᱭᱨᱟ ᱯᱟᱭᱟ ᱥᱮᱬᱟ ᱠᱮᱜ ᱟᱹᱧ ᱟᱨ ᱟᱨ ᱯᱟᱭᱨᱟ ᱞᱮᱱᱠᱷᱟᱱ ᱫᱚ ᱟᱹᱰᱤ ᱢᱚᱡᱽ ᱟᱹᱭᱠᱟᱹᱣᱟ ᱚᱱᱟ ᱠᱷᱟᱹᱛᱤᱨ ᱤᱱᱠᱟᱹᱜᱮ ᱯᱟᱭᱨᱟ ᱯᱟᱭᱨᱟ ᱥᱮᱱ ᱠᱟᱛᱮᱫ ᱵᱟᱫ ᱨᱮ ᱥᱟᱦᱮᱸᱫ ᱫᱟᱲᱮᱭᱟᱜ ᱟᱢ ᱟᱨ ᱟᱹᱰᱤᱧ ᱯᱟᱭᱨᱟ ᱫᱟᱲᱮᱭᱟᱜᱼᱟ ᱛᱟᱠᱤ ᱵᱟᱢ ᱞᱟᱸᱜᱟᱜᱼᱟ